ᱦᱮᱞᱳ ᱦᱮᱸ ᱤᱧ ᱪᱷᱚᱵᱤᱧ ᱞᱟᱹᱭᱫᱟ ᱢᱮᱱᱮᱫᱟᱹᱧ ᱟᱢᱟᱜ ᱫᱚᱠᱟᱱ ᱡᱷᱤᱡ ᱜᱮᱭᱟ ᱛᱚ ᱚ ᱪᱮᱫ ᱠᱚ ᱡᱤᱱᱤᱥ ᱢᱮᱱᱟᱜ ᱛᱟᱢᱟ ᱥᱚᱱᱟ ᱨᱮᱭᱟᱜ ᱨᱩᱯᱟᱹ ᱨᱮᱭᱟᱜ ᱚ ᱟᱪ ᱟᱪᱪᱷᱟ ᱛᱟᱦᱚᱞᱮ ᱚᱱᱟ ᱡᱟᱦᱟᱸ ᱠᱚ ᱢᱮᱛᱟᱜ ᱠᱟᱱᱟ ᱯᱟᱜᱽᱨᱟ ᱯᱟᱜᱽᱨᱟ ᱨᱮᱭᱟᱜ ᱫᱟᱢ ᱫᱚ ᱛᱤᱱᱟᱹᱜ

ᱟᱪᱪᱷᱟ ᱟᱪᱪᱷᱟ ᱟᱪᱪᱷᱟ ᱟᱪᱪᱷᱟ ᱚ ᱦᱮᱸ ᱦᱮᱸ ᱦᱮᱸ ᱟᱪᱪᱷᱟ ᱟᱨ ᱡᱟᱦᱟᱸᱭ ᱱᱚᱣᱟ ᱤᱭᱟᱹ ᱢᱟᱞᱟ ᱠᱚ ᱨᱮᱭᱟᱜ

ᱵᱟᱝᱜᱮ ᱨᱩᱯᱟ ᱨᱮᱭᱟᱜ ᱧᱟᱢᱚᱜᱼᱟ ᱟᱪᱪᱷᱟ ᱟᱪᱪᱷᱟ ᱸ ᱡᱮᱢᱚᱱ ᱥᱚᱱᱟ ᱫᱚ ᱡᱮᱢᱚᱱ ᱜᱮ ᱤᱭᱟᱹ ᱟᱨ ᱪᱮᱫ ᱦᱮᱸᱥᱮ ᱟᱨ ᱱᱚᱣᱟ ᱨᱩᱯᱟᱹ ᱫᱚ ᱛᱚᱞᱟ ᱫᱟᱢ ᱟᱪᱪᱷᱟ ᱦᱮᱸ ᱟᱨ ᱱᱚᱣᱟ ᱛᱚᱲᱟ ᱠᱚ

ᱳ ᱦᱳ

ᱟᱪᱪᱷᱟ ᱚ ᱦᱩᱸ ᱦᱩᱸ ᱫᱚᱥ ᱵᱟᱨᱚ ᱟᱨ ᱱᱤᱭᱟᱹ ᱪᱮᱫᱠᱚ ᱢᱮᱛᱟᱜᱼᱟ ᱤᱭᱟᱹ ᱠᱚ ᱡᱟᱦᱟᱸ ᱫᱚᱠᱚ ᱢᱮᱛᱟᱜᱼᱟ ᱥᱩᱫ ᱨᱮᱠᱚ ᱵᱟᱦᱟ ᱠᱚ ᱞᱟᱜᱟᱣᱟ ᱚᱱᱟ ᱠᱚ

ᱸ ᱟᱪᱪᱷᱟ ᱯᱚᱸᱫᱨᱚ ᱥᱚ ᱜᱟᱱ ᱡᱮᱢᱚᱱ ᱳᱡᱚᱱ ᱨᱮᱱᱟᱜ ᱵᱮᱱ ᱦᱟᱛᱟᱣᱟ ᱤᱱᱠᱟᱹ ᱥᱮ ᱪᱮᱫ ᱟᱪᱪᱷᱟ ᱟᱪᱪᱷᱟ ᱟᱪᱪᱷᱟ ᱴᱷᱤᱠᱜᱮᱭᱟ ᱚᱱᱟ ᱜᱮ ᱵᱟᱲᱟᱭ ᱨᱮᱭᱟᱜ ᱛᱟᱦᱮᱸᱞᱮᱱᱟ ᱦᱮᱸ ᱦᱮᱸ ᱴᱷᱤᱠ ᱦᱮᱸ ᱦᱮᱸ ᱪᱟᱞᱟᱜ ᱞᱟᱹᱜᱤᱫ ᱞᱤᱧ ᱦᱩᱸ ᱟᱪᱪᱷᱟ ᱟᱪᱪᱷᱟ ᱴᱷᱤᱠᱜᱮᱭᱟ ᱦᱩᱸ ᱦᱩᱸ